ᱟᱵᱚ ᱥᱟᱱᱛᱟᱲ ᱚᱲᱟᱜ ᱨᱮᱫᱚ ᱡᱟᱦᱟᱸ ᱫᱟᱠᱟ ᱩᱛᱩ ᱯᱤᱴᱷᱟᱹ ᱠᱚᱵᱚᱱ ᱤᱥᱤᱱᱟ ᱚᱱᱟ ᱫᱚ ᱦᱩᱭᱩᱜ ᱠᱟᱱᱟ ᱫᱟᱠᱟ ᱫᱚ ᱱᱟᱦᱟᱜ ᱵᱚᱱ ᱤᱥᱤᱱᱮᱜᱼᱟ ᱫᱟᱜ ᱢᱟᱹᱰᱤ ᱫᱟᱠᱟ ᱟᱨ ᱯᱤᱴᱷᱟᱹ ᱠᱚᱫᱚ ᱱᱟᱜ ᱨᱩᱴᱤ ᱯᱤᱴᱷᱟᱹ ᱡᱤᱞ ᱯᱤᱴᱷᱟᱹ ᱯᱟᱛᱲᱟ ᱯᱤᱴᱷᱟᱹ ᱢᱩᱱᱜᱟᱹ ᱟᱲᱟᱜ ᱯᱤᱴᱷᱟᱹ ᱟᱨ ᱯᱚᱨᱚᱵᱽ ᱠᱚᱨᱮ ᱦᱟᱸᱜ ᱫᱚᱵᱚᱱ ᱤᱥᱤᱱᱮᱜᱼᱟ ᱜᱩᱲ ᱯᱤᱴᱷᱟᱹ ᱪᱤᱱᱤ ᱯᱤᱴᱷᱟᱹ ᱫᱩᱞ ᱯᱤᱴᱷᱟᱹ ᱠᱚ ᱚᱱᱟ ᱠᱚᱵᱚᱱ ᱡᱚᱢᱮᱜᱼᱟ